ᱚᱠᱛᱚ ᱥᱟᱶᱛᱮ ᱥᱟᱱᱛᱟᱲᱤ ᱯᱟᱹᱨᱥᱤ ᱩᱛᱱᱟᱹᱣ ᱫᱚ ᱟᱹᱰᱤᱜᱟᱱ ᱜᱮ ᱦᱩᱭ ᱟᱠᱟᱱᱟ ᱡᱚᱠᱷᱚᱱ ᱢᱤᱥᱚᱱᱚᱜ ᱥᱟᱱᱛᱟᱲᱤ ᱯᱟᱹᱨᱥᱤ ᱨᱮᱱᱟᱜ ᱪᱟᱨᱪᱟᱣ ᱫᱚ ᱢᱤᱥᱚᱱᱟᱨᱤ ᱟᱢᱚᱞ ᱠᱷᱚᱱ ᱚᱞᱵᱤᱞ ᱛᱟᱞᱟ ᱛᱮᱫᱚ ᱥᱮ ᱚᱞ ᱥᱟᱶᱦᱮᱫ ᱛᱟᱞᱟ ᱛᱮᱫᱚ ᱦᱮᱡ ᱟᱠᱟᱱᱟ ᱢᱤᱥᱚᱱᱟᱨᱤ ᱠᱚ ᱯᱳᱭᱞᱳ ᱥᱟᱶᱦᱮᱫ ᱪᱟᱨᱪᱟᱣ ᱨᱮ ᱠᱚ ᱠᱟᱹᱢᱤ ᱟᱠᱟᱫᱟ ᱠᱚ ᱯᱟᱛᱷᱟᱢ ᱠᱚ ᱩᱰᱩᱜ ᱟᱠᱟᱫᱟ ᱠᱚ ᱯᱚᱛᱚᱵ ᱠᱚ ᱚᱞ ᱠᱟᱫᱟ ᱠᱚ ᱩᱱᱠᱩ ᱢᱩᱫᱽᱨᱮ ᱯᱤ ᱳ ᱵᱳᱰᱤᱝ ᱫᱚ ᱚᱞ ᱟᱠᱟᱫᱟᱭ ᱠᱩᱠᱞᱤ ᱯᱩᱛᱷᱤ ᱟᱴᱷᱨᱳᱥᱚ ᱱᱤᱨᱟᱱᱚᱵᱵᱚᱭ ᱥᱟᱞᱨᱮ ᱟᱨᱚ ᱟᱭᱢᱟ ᱢᱤᱥᱚᱱᱟᱨᱤ ᱢᱮᱱᱟᱜ ᱠᱚᱣᱟ ᱟᱨ ᱯᱤ ᱳ ᱵᱳᱰᱤᱝ ᱟᱭᱢᱟ ᱛᱩᱢᱟᱹᱞ ᱟᱠᱟᱫᱟᱭ ᱥᱟᱱᱛᱟᱲᱤ ᱯᱟᱹᱨᱥᱤ ᱨᱮᱱᱟᱜ ᱟᱹᱨᱤᱪᱟᱹᱞᱤ ᱠᱩᱫᱩᱢ ᱠᱟᱹᱦᱱᱤ ᱢᱮᱱᱠᱟᱛᱷᱟ ᱵᱷᱮᱱᱛᱟ ᱠᱟᱛᱷᱟ ᱵᱤᱱᱛᱤ ᱵᱟᱸᱠᱷᱮᱲ ᱟᱭᱢᱟ ᱡᱤᱱᱤᱥ ᱥᱟᱱᱛᱟᱲᱤ ᱯᱟᱹᱨᱥᱤ ᱨᱮᱭᱟᱜ ᱫᱟᱢᱟᱱ ᱫᱩᱨᱤᱵᱽ ᱠᱚ ᱛᱩᱢᱟᱹᱞ ᱠᱟᱛᱮᱜ ᱡᱚᱠᱷᱚᱡ ᱟᱡ ᱨᱩᱣᱟᱹᱲ ᱠᱟᱱ ᱛᱟᱦᱮᱸᱜ ᱟᱭ ᱟᱠᱚᱣᱟᱜ ᱫᱤᱥᱚᱢᱛᱮ ᱩᱱ ᱚᱠᱛᱚ ᱚᱥᱞᱳ ᱤᱭᱩᱱᱤᱵᱷᱟᱨᱥᱤᱴᱤ ᱨᱮ ᱚᱱᱟ ᱡᱟᱦᱟᱸ ᱠᱚ ᱛᱩᱢᱟᱹᱞ ᱟᱠᱟᱫᱟᱭ ᱚᱱᱟ ᱠᱚ ᱚᱱᱟ ᱤᱭᱩᱱᱤᱵᱷᱟᱨᱥᱤᱴᱤ ᱨᱮ ᱢᱮᱱᱟᱜᱼᱟ ᱯᱤ ᱳ ᱵᱳᱰᱤᱝ ᱵᱮᱜᱚᱨᱦᱚᱸ ᱟᱨᱚ ᱟᱭᱢᱟ ᱢᱤᱥᱚᱱᱟᱨᱤ ᱠᱚ ᱢᱮᱱᱟᱜ ᱠᱚᱣᱟ ᱩᱱᱠᱩ ᱠᱚ ᱢᱩᱫᱽᱨᱮ ᱨᱮᱵᱷᱟᱨᱮᱱᱰ ᱡᱮ ᱯᱷᱤᱞᱤᱯᱥ ᱨᱮᱵᱷᱟᱨᱮᱱᱰ ᱮᱞ ᱳ ᱥᱠᱨᱮᱯᱷᱥᱨᱩᱰ ᱡᱤ ᱡᱤ ᱮ ᱜᱨᱳᱥᱮᱹᱱ ᱟᱨᱚ ᱟᱭᱢᱟ ᱢᱤᱥᱚᱱᱟᱨᱤ ᱠᱚ ᱥᱟᱱᱛᱟᱲᱤ ᱯᱟᱹᱨᱥᱤ ᱪᱟᱨᱪᱟᱣ ᱨᱮ ᱥᱮ ᱥᱟᱱᱛᱟᱲᱤ ᱯᱟᱹᱨᱥᱤ ᱞᱟᱦᱟᱱᱛᱤ ᱨᱮ ᱮᱱᱮᱢ ᱢᱮᱱᱟᱜ ᱛᱟᱠᱚᱣᱟ ᱤᱱᱟᱹᱯᱚᱨ ᱥᱟᱹᱫᱷᱩ ᱨᱟᱢᱪᱟᱸᱫᱽ ᱢᱤᱨᱢᱩ ᱩᱱᱤᱥᱥᱚ ᱛᱮᱨᱚ ᱥᱟᱞᱨᱮ ᱢᱤᱫᱴᱤᱱ ᱯᱟᱹᱨᱥᱤ ᱥᱮ ᱚᱞ ᱜᱟᱱᱚᱜ ᱞᱮᱠᱟᱱᱟᱜ ᱢᱚᱸᱡᱽ ᱫᱟᱸᱫᱮᱨ ᱟᱸᱠ ᱮᱭ ᱚᱞ ᱠᱮᱜᱼᱟ ᱥᱮ ᱵᱮᱱᱟᱣ ᱠᱮᱜᱼᱟᱭ ᱤᱱᱟᱹᱯᱚᱨ ᱯᱚᱱᱰᱤᱛ ᱨᱚᱜᱷᱩᱱᱟᱛᱷ ᱢᱩᱨᱢᱩ ᱩᱱᱤᱥᱥᱚ ᱯᱚᱸᱪᱤᱥ ᱥᱟᱞᱨᱮ ᱚᱞᱪᱤᱠᱤ ᱥᱤᱨᱡᱚᱱ ᱠᱮᱜᱼᱟᱭ ᱟᱨ ᱚᱱᱟ ᱛᱮᱜᱮ ᱱᱤᱛᱚᱜ ᱦᱚᱸ ᱚᱞ ᱵᱮᱞ ᱪᱟᱞᱟᱜ ᱠᱟᱱᱟ ᱪᱟᱨᱪᱟᱜ ᱠᱟᱱᱟ ᱟᱨ ᱫᱩ ᱦᱟᱡᱟᱨ ᱛᱤᱱ ᱥᱟᱞᱨᱮ ᱵᱷᱟᱨᱚᱛ ᱨᱮᱭᱟᱜ ᱥᱚᱝᱵᱤᱫᱷᱟᱱ ᱨᱮ ᱤᱨᱟᱹᱞ ᱟᱱᱟᱜ ᱴᱷᱟᱶ ᱨᱮ ᱴᱷᱟᱶᱮ ᱧᱟᱢ ᱟᱠᱟᱫᱟ ᱥᱟᱱᱛᱟᱲᱤ ᱯᱟᱹᱨᱥᱤ ᱫᱚ ᱥᱮᱫᱟᱭ ᱠᱷᱚᱱᱜᱮ ᱪᱟᱨᱪᱟᱜ ᱠᱟᱱ ᱛᱟᱦᱮᱸᱜᱼᱟ ᱦᱟᱯᱲᱟᱢ ᱠᱚ ᱠᱷᱚᱱ ᱜᱮ ᱪᱟᱨᱪᱟᱜ ᱠᱟᱱ ᱛᱟᱦᱮᱸᱜᱼᱟ ᱢᱚᱪᱟ ᱢᱚᱪᱟᱛᱮ ᱡᱟᱦᱟᱸ ᱠᱚᱫᱚ ᱛᱟᱦᱮᱸ ᱠᱟᱱᱟ ᱠᱩᱫᱩᱢ ᱢᱮᱱᱠᱟᱛᱷᱟ ᱵᱷᱮᱱᱛᱟ ᱠᱟᱛᱷᱟ ᱠᱟᱹᱦᱱᱤ ᱥᱮᱨᱮᱧ ᱟᱭᱢᱟ ᱞᱮᱠᱟᱛᱮ ᱥᱟᱱᱛᱟᱲᱤ ᱯᱟᱹᱨᱥᱤ ᱠᱚ ᱪᱟᱨᱪᱟᱣ ᱤᱫᱤᱭᱮᱜ ᱛᱟᱦᱮᱸᱜᱼᱟ ᱛᱟᱨᱯᱚᱨᱮ ᱱᱤᱛᱚᱜ ᱫᱚ ᱚᱞ ᱥᱟᱶᱦᱮᱫ ᱦᱮᱡ ᱠᱟᱛᱮᱜ ᱫᱚ ᱱᱚᱝᱠᱟᱛᱮ ᱪᱟᱨᱪᱟᱜ ᱠᱟᱱᱟ ᱟᱨ ᱟᱨ ᱥᱮᱫᱟᱭ ᱥᱮᱫᱟᱭ ᱫᱚ ᱢᱚᱪᱟ ᱢᱚᱪᱟ ᱛᱮᱠᱚ ᱨᱚᱲᱮᱜ ᱛᱟᱦᱮᱸᱜ ᱟᱠᱚ ᱮᱱᱛᱮ ᱨᱮᱦᱚᱸ ᱯᱟᱹᱨᱥᱤ ᱫᱚᱠᱚ ᱚᱞᱚᱜ ᱫᱚᱠᱚ ᱚᱞᱚᱜ ᱯᱟᱲᱦᱟᱜ ᱠᱟᱱ ᱛᱟᱦᱮᱸᱜᱼᱟ ᱥᱟᱱᱛᱟᱲ ᱦᱚᱯᱚᱱ ᱦᱚᱸ ᱟᱫᱚ ᱮᱴᱟᱜ ᱯᱟᱹᱨᱥᱤ ᱛᱮᱠᱚ ᱚᱞᱚᱜ ᱯᱟᱲᱦᱟᱜ ᱠᱟᱱ ᱛᱟᱦᱮᱸᱜᱼᱟ ᱡᱮᱢᱚᱱ ᱦᱤᱱᱫᱤ ᱵᱟᱝᱞᱟ ᱯᱟᱹᱨᱥᱤ ᱦᱤᱱᱫᱤ ᱯᱟᱹᱨᱥᱤ ᱠᱚᱛᱮ ᱠᱚ ᱚᱞᱚᱜ ᱯᱟᱲᱦᱟᱜ ᱠᱟᱱ ᱛᱟᱦᱮᱸᱜᱼᱟ ᱫᱩ ᱦᱟᱡᱟᱨ ᱛᱤᱱ ᱥᱟᱞ ᱠᱷᱚᱱᱟᱜ ᱫᱚ ᱵᱟᱭᱤᱥᱮ ᱰᱤᱥᱮᱢᱵᱚᱨ ᱠᱷᱚᱱ ᱫᱚ ᱵᱷᱟᱨᱚᱛ ᱨᱮᱭᱟᱜ ᱥᱚᱝᱵᱤᱫᱷᱟᱱ ᱨᱮ ᱤᱨᱟᱹᱞ ᱟᱱᱟᱜ ᱴᱷᱟᱶᱮ ᱧᱟᱢ ᱟᱠᱟᱫᱟ ᱥᱟᱱᱛᱟᱲᱤ ᱯᱟᱹᱨᱥᱤ ᱤᱱᱟᱹ ᱛᱟᱭᱚᱢ ᱠᱷᱚᱱ ᱫᱚ ᱱᱤᱡᱮᱨᱟᱜ ᱟᱭᱳ ᱟᱲᱟᱝ ᱛᱮ ᱥᱟᱱᱛᱟᱲᱤ ᱯᱟᱹᱨᱥᱤ ᱛᱮᱠᱚ ᱚᱞᱚᱜ ᱯᱟᱲᱦᱟᱣ ᱫᱟᱲᱮᱭᱟᱜ ᱠᱟᱱᱟ ᱱᱚᱣᱟᱜᱮ ᱵᱚᱫᱚᱞ ᱧᱮᱞ ᱠᱟᱱᱟ ᱞᱟᱦᱟ ᱠᱷᱚᱱ ᱟᱨ ᱱᱤᱛᱚᱜ ᱫᱚ ᱟᱭᱢᱟ ᱤᱥᱠᱩᱞ ᱠᱚᱞᱮᱡᱽ ᱨᱮ ᱥᱟᱱᱛᱟᱲᱤ ᱛᱮᱠᱚ ᱚᱞᱚᱜ ᱯᱟᱲᱦᱟᱣ ᱫᱟᱲᱮᱭᱟᱜ ᱠᱟᱱᱟ ᱤᱭᱩᱱᱤᱵᱷᱟᱨᱥᱤᱴᱤ ᱠᱚᱨᱮᱜ ᱠᱚ ᱯᱟᱲᱦᱟᱣ ᱫᱟᱲᱮᱭᱟᱜ ᱠᱟᱱᱟ ᱤᱱᱟᱹᱜᱮ ᱟᱨ ᱱᱤᱛᱚᱜ ᱫᱚ ᱥᱟᱱᱛᱟᱲᱤ ᱯᱟᱲᱦᱟᱣ ᱠᱟᱛᱮᱜ ᱦᱚᱸ ᱚᱞᱚᱜ ᱯᱟᱲᱦᱟᱣ ᱠᱟᱛᱮᱜ ᱦᱚᱸ ᱪᱟᱹᱠᱨᱤ ᱦᱚᱸ ᱧᱟᱢᱚᱜ ᱠᱟᱱᱟ ᱯᱨᱚᱯᱷᱮᱥᱟᱨ ᱠᱚ ᱥᱮ ᱟᱭᱢᱟ ᱠᱚᱢᱯᱤᱴᱮᱴᱤᱵᱷ ᱯᱚᱨᱤᱠᱠᱷᱟ ᱠᱚᱨᱮᱜ ᱠᱚᱦᱚᱸ ᱠᱚ ᱫᱩᱲᱩᱵ ᱫᱟᱲᱮᱭᱟᱜᱼᱟ ᱥᱟᱱᱛᱟᱲᱤ ᱡᱟᱦᱟᱸᱟᱜ ᱥᱟᱱᱛᱟᱲᱤ ᱛᱮᱠᱚ ᱯᱟᱲᱦᱟᱜ ᱠᱟᱱᱟ ᱩᱱᱠᱩ ᱦᱚᱸ ᱚᱱᱟ ᱠᱷᱟᱹᱛᱤᱨ ᱥᱟᱱᱛᱟᱲᱤ ᱠᱚ ᱥᱟᱱᱛᱟᱲ ᱯᱟᱹᱴᱷᱩᱣᱟᱹ ᱠᱚᱦᱚᱸ ᱱᱤᱛᱚᱜ ᱫᱚ ᱥᱮᱫᱟᱭ ᱧᱚᱜ ᱫᱚ ᱠᱟᱹᱴᱤᱡ ᱢᱚᱬᱮ ᱛᱩᱨᱩᱭ ᱥᱮᱨᱢᱟ ᱢᱟᱲᱟᱝ ᱫᱚ ᱥᱟᱱᱛᱟᱲᱤ ᱯᱟᱹᱨᱥᱤᱛᱮ ᱥᱮ ᱚᱞᱪᱤᱠᱤ ᱛᱮ ᱵᱟᱝᱠᱚ ᱯᱟᱲᱦᱟᱜ ᱠᱟᱱ ᱛᱟᱦᱮᱸᱜᱼᱟ ᱱᱤᱛᱚᱜ ᱫᱚ ᱯᱟᱹᱴᱷᱩᱣᱟᱹ ᱠᱚᱣᱟᱜ ᱨᱟᱹᱥᱠᱟᱹ ᱯᱟᱹᱴᱷᱩᱣᱟᱹ ᱠᱚ ᱥᱟᱱᱛᱟᱲᱤ ᱛᱮᱠᱚ ᱯᱟᱲᱦᱟᱜ ᱠᱟᱱᱟ ᱟᱨ ᱱᱩᱠᱩ ᱦᱚᱸ ᱥᱟᱱᱛᱟᱲᱤ ᱯᱟᱹᱨᱥᱤ ᱦᱟᱨᱟ ᱞᱟᱹᱜᱤᱫ ᱠᱚ ᱠᱟᱹᱢᱤᱭᱮᱫᱟ ᱪᱮᱫᱟᱜ ᱥᱮ ᱥᱟᱱᱛᱟᱲᱤ ᱥᱟᱱᱛᱟᱲᱤ ᱛᱮ ᱛᱤᱱᱟᱹᱜ ᱥᱟᱱᱛᱟᱲ ᱜᱤᱫᱽᱨᱟᱹ ᱠᱚ ᱯᱟᱲᱦᱟᱜᱼᱟ ᱩᱱᱟᱹᱜ ᱜᱮ ᱱᱟᱲᱟᱝ ᱚᱜᱼᱟ ᱟᱨ ᱡᱷᱚᱛᱚ ᱠᱚ ᱥᱮᱬᱟ ᱞᱮᱠᱷᱟᱱ ᱫᱚ ᱛᱚᱵᱮᱱᱟ ᱢᱟᱨᱝᱼᱚᱜᱼᱟ ᱥᱟᱱᱛᱟᱲᱤ ᱯᱟᱹᱨᱥᱤ